ᱡᱷᱟᱲᱠᱷᱚᱸᱰ ᱯᱚᱱᱚᱛ ᱨᱮ ᱚᱞᱪᱤᱠᱤ ᱨᱮᱱᱟᱜ ᱫᱚ ᱟᱹᱰᱤ ᱢᱚᱡᱽ ᱜᱮ ᱪᱟᱞᱟᱜ ᱠᱟᱱᱟ ᱢᱮᱱᱛᱮ ᱜᱟᱱᱚᱜᱼᱟ ᱮᱱᱛᱮ ᱨᱮᱦᱚᱸ ᱥᱠᱩᱞ ᱠᱚᱞᱮᱡᱽ ᱠᱚᱨᱮ ᱫᱚ ᱱᱚᱣᱟ ᱨᱮᱱᱟᱜ ᱚᱱᱮ ᱚᱱᱠᱟ ᱵᱟᱝ ᱵᱤᱥᱛᱟᱨ ᱪᱟᱞᱟᱣ ᱟᱠᱟᱱᱟ ᱮᱱᱛᱮ ᱨᱮᱦᱚᱸ ᱠᱚᱢᱯᱤᱴᱤᱥᱮᱱ ᱤᱭᱟᱹ ᱨᱮᱦᱚᱸ ᱠᱤᱪᱷᱩᱜᱟᱱ ᱪᱤᱠᱤ ᱢᱮᱱ ᱛᱮᱫᱚᱭ ᱦᱟᱛᱟᱣ ᱠᱟᱫᱟ ᱮᱱᱛᱮ ᱨᱮᱦᱚᱸ ᱟᱵᱚ ᱱᱚᱣᱟ ᱨᱚᱲ ᱚᱞ ᱥᱮ ᱯᱟᱹᱨᱥᱤ ᱫᱚ ᱱᱟᱯᱟᱭ ᱥᱟᱺᱦᱤᱡ ᱜᱮ ᱢᱮᱱᱠᱷᱟᱱ ᱪᱤᱠᱤ ᱥᱩᱜᱩᱲ ᱥᱟᱺᱦᱤᱡ ᱢᱮᱱ ᱜᱟᱱᱚᱜᱼᱟ ᱥᱤᱠᱟᱹᱨ ᱟᱠᱟᱫ ᱛᱟᱵᱚᱱᱟᱭ ᱚᱱᱟ ᱢᱮᱱᱛᱮ ᱜᱟᱱᱚᱜᱼᱟ ᱟᱵᱚ ᱚᱞᱪᱤᱠᱤ ᱵᱟᱵᱚᱫᱽ ᱟᱹᱰᱤ ᱱᱟᱯᱟᱭ ᱯᱩᱠᱷᱨᱤ ᱥᱮ ᱪᱷᱮᱨᱟᱣ ᱞᱟᱹᱜᱤᱫ ᱚᱱᱟ ᱦᱚᱸ ᱟᱹᱰᱤᱜᱟᱱ ᱞᱟᱹᱠᱛᱤ ᱢᱮᱱᱟᱜ ᱛᱟᱵᱚᱱᱟ ᱡᱟᱦᱟᱸ ᱞᱮᱠᱟ ᱱᱤᱛᱚᱜ ᱚᱠᱛᱚ ᱜᱩᱜᱩᱞ ᱨᱮ ᱪᱟᱞᱟᱜ ᱠᱟᱱᱟ ᱠᱟᱹᱢᱤᱦᱚᱨᱟ ᱠᱚ ᱚᱱᱟ ᱪᱷᱟᱰᱟ ᱱᱤᱛ ᱤᱱᱴᱟᱨᱱᱮᱹᱴ ᱰᱤᱥᱱᱟᱨᱤ ᱚᱱᱟ ᱞᱮᱠᱟᱱ ᱟᱭᱢᱟ ᱠᱟᱹᱢᱤᱦᱚᱨᱟ ᱢᱮᱱᱟᱜᱼᱟ ᱡᱟᱦᱟᱸ ᱟᱵᱚ ᱫᱤᱱᱟᱹᱢ ᱫᱤᱱᱟᱹᱢ ᱥᱮᱪᱮᱫ ᱠᱚ ᱞᱟᱦᱟ ᱦᱮᱡ ᱠᱟᱛᱮᱫ ᱱᱚᱣᱟᱨᱮ ᱵᱚᱱ ᱯᱩᱨᱟᱹᱣᱟ ᱟᱨ ᱱᱚᱣᱟ ᱯᱩᱨᱟᱹᱣ ᱞᱟᱹᱜᱤᱫ ᱫᱚ ᱢᱤᱫ ᱦᱚᱲᱟᱜ ᱫᱚ ᱫᱟᱹᱭᱠᱟᱹ ᱵᱟᱝ ᱠᱟᱱᱟ ᱥᱟᱱᱟᱢ ᱦᱚᱲᱟᱜ ᱫᱟᱹᱭᱠᱟᱹ ᱛᱮ ᱯᱩᱨᱟᱹᱜᱼᱟ ᱱᱚᱣᱟ ᱯᱩᱨᱟᱹᱣ ᱞᱮᱱᱠᱷᱟᱱ ᱟᱵᱚ ᱥᱟᱱᱟᱢ ᱦᱚᱲᱟᱜ ᱚᱠᱛᱚ ᱡᱟᱹᱱᱤᱡ ᱚᱠᱟ ᱞᱮᱠᱟᱱᱟᱜ ᱠᱟᱹᱢᱤ ᱦᱚᱨᱟ ᱪᱟᱞᱟᱜᱼᱟ ᱚᱱᱟ ᱯᱩᱨᱟᱹᱜ ᱛᱟᱵᱚᱱᱟ ᱟᱨ ᱚᱞᱪᱤᱠᱤ ᱢᱤᱫ ᱱᱚᱝᱠᱟᱱ ᱰᱟᱦᱟᱨ ᱠᱟᱱᱟ ᱚᱱᱟ ᱦᱚᱨᱛᱮ ᱟᱹᱰᱤᱜᱟᱱ ᱦᱚᱲ ᱟᱵᱚ ᱚᱱᱟᱨᱮ ᱜᱚᱲᱚ ᱥᱚᱯᱚᱦᱚᱫ ᱥᱮ ᱯᱟᱱᱛᱷᱟ ᱧᱟᱢ ᱠᱟᱛᱮᱫ ᱢᱤᱫᱴᱮᱱ ᱟᱵᱚ ᱢᱟᱱᱮ ᱢᱤᱫ ᱰᱟᱦᱟᱨ ᱵᱚᱱ ᱧᱟᱢᱟ ᱡᱟᱦᱟᱸᱛᱮ ᱟᱵᱚ ᱥᱟᱱᱟᱢ ᱞᱮᱠᱟᱱ ᱦᱚᱲ ᱚᱱᱟᱛᱮ ᱤᱭᱟᱹ ᱵᱚᱱ ᱧᱟᱢᱟ ᱢᱤᱫ ᱟᱵᱚ ᱚᱱᱟᱨᱮ ᱠᱟᱹᱢᱤᱦᱚᱨᱟ ᱵᱚᱱ ᱧᱟᱢᱟ ᱚᱱᱟ ᱠᱟᱹᱢᱤ ᱥᱟᱱᱟᱢ ᱦᱚᱲ ᱥᱮ ᱢᱮᱱ ᱜᱟᱱᱚᱜᱼᱟ ᱧᱟᱢ ᱫᱟᱲᱮᱭᱟᱜᱼᱟ ᱚᱱᱟ ᱠᱟᱹᱢᱤᱦᱚᱨᱟ ᱟᱵᱚᱣᱟᱜ ᱪᱟᱞᱟᱜᱼᱟ ᱚᱱᱟᱛᱮ ᱱᱚᱣᱟ ᱠᱟᱹᱢᱤᱦᱚᱨᱟ ᱥᱩᱥᱟᱹᱨ ᱞᱟᱹᱜᱤᱫ ᱛᱮ ᱚᱞᱪᱤᱠᱤ ᱨᱮᱱᱟᱜ ᱡᱟᱦᱟᱸ ᱰᱮᱵᱷᱞᱚᱯᱢᱮᱱᱴ ᱥᱮ ᱩᱛᱱᱟᱹᱣ ᱫᱚ ᱱᱤᱛ ᱦᱟᱹᱨᱤᱡ ᱵᱟᱠᱚ ᱵᱩᱡᱽ ᱧᱟᱢ ᱠᱟᱫᱟ ᱡᱟᱦᱟᱸ ᱞᱮᱠᱟ ᱠᱟᱱᱟ ᱢᱮᱱ ᱜᱟᱱᱚᱜᱼᱟ ᱚᱞᱪᱤᱠᱤ ᱦᱚᱸ ᱯᱟᱞᱮᱫ ᱱᱟᱢᱵᱟᱨ ᱢᱤᱫᱴᱮᱱ ᱯᱟᱹᱨᱥᱤ ᱠᱟᱱᱟ ᱮᱱᱛᱮ ᱨᱮᱦᱚᱸ ᱚᱞᱪᱤᱠᱤ ᱩᱱᱟᱹᱜ ᱵᱟᱝ ᱵᱮᱵᱽᱥᱟ ᱵᱟᱹᱱᱤᱡᱽ ᱥᱮ ᱚᱞ ᱛᱚᱞ ᱨᱮ ᱜᱳᱴᱟ ᱵᱟᱵᱚᱱ ᱟᱹᱜᱩ ᱠᱟᱜᱼᱟ ᱡᱟᱦᱟᱸ ᱞᱮᱠᱟ ᱱᱤᱛ ᱚᱯᱷᱤᱥ ᱨᱮ ᱵᱮᱨᱮᱫ ᱪᱟᱞᱟᱜᱼᱟ